ᱚᱲᱟᱜ ᱫᱚᱠᱠᱷᱤᱱ ᱫᱤᱱᱟᱡᱽᱯᱩᱨ ᱚᱲᱟᱜ ᱫᱩᱣᱟᱹᱨ ᱫᱚ ᱯᱚᱨᱤᱵᱮᱥ ᱫᱚ

ᱢᱚᱯᱷᱚᱥᱚᱞ ᱫᱚ ᱦᱩᱭᱩᱜ ᱠᱟᱱᱟ ᱴᱤᱱ ᱜᱷᱮᱨᱟ ᱟᱨ ᱴᱤᱱ ᱛᱮᱜᱮ ᱪᱷᱟᱹᱣᱱᱤ ᱠᱟᱛᱷᱟ ᱫᱚ ᱱᱤᱭᱟᱹ ᱟᱛᱳ ᱟᱨ ᱯᱚᱨᱤᱵᱮᱥ ᱫᱚ ᱦᱩᱭᱩᱜ ᱠᱟᱱᱟ ᱥᱟᱱᱛᱟᱲᱟᱜ ᱫᱚ ᱢᱮᱱᱠᱮᱫ ᱚᱲᱟᱜ ᱫᱚ ᱦᱩᱭᱩᱜ ᱠᱟᱱᱟ ᱦᱟᱥᱟ ᱨᱮᱭᱟᱜ ᱜᱮ ᱟᱨ ᱪᱮᱛᱟᱱ ᱫᱚ ᱴᱤᱱ ᱵᱟᱝᱜᱟᱞᱤ ᱠᱚᱣᱟᱜ ᱫᱚ ᱚᱱᱮ ᱴᱤᱱ ᱜᱷᱮᱨᱟ ᱴᱤᱱ ᱛᱮᱜᱮ ᱪᱷᱟᱹᱣᱱᱤ ᱵᱟᱝᱜᱟᱞᱤ ᱠᱚᱣᱟᱜ ᱫᱚ ᱫᱚᱠᱠᱷᱤᱱ ᱫᱚᱠᱠᱷᱤᱱ ᱫᱤᱱᱟᱡᱽᱯᱩᱨ ᱡᱮᱞᱟ ᱨᱮᱫᱚ ᱱᱤᱛᱚᱜ ᱡᱮ ᱞᱚᱡᱽ ᱠᱚᱨᱮ ᱦᱚᱸ ᱡᱮ ᱚᱲᱟᱜ ᱟᱹᱰᱤ ᱡᱩᱫᱟᱹ ᱜᱮ ᱧᱮᱞᱚᱜᱼᱟ ᱟᱫᱚ ᱩᱱᱠᱩ ᱫᱚᱠᱚ ᱵᱷᱟᱲᱟ ᱠᱚ ᱦᱟᱛᱟᱣᱟ ᱪᱚᱵᱵᱤᱥ ᱜᱷᱚᱱᱴᱟ ᱨᱮ ᱦᱳᱭ ᱛᱚ ᱪᱟᱨᱥᱚ ᱢᱮᱱᱠᱷᱟᱱ ᱱᱩᱠᱩ ᱪᱟᱹᱠᱨᱤ ᱡᱤᱵᱤ ᱦᱚᱲ ᱫᱚ ᱢᱮᱱᱠᱷᱟᱱ ᱴᱟᱹᱣᱩᱱ ᱮᱞᱟ ᱨᱮᱜᱮ ᱵᱟᱝ ᱜᱨᱟᱢ ᱵᱟᱥᱤ ᱨᱮᱢᱟ ᱮᱱᱛᱮᱫ ᱵᱟᱹᱱᱩᱜ ᱚᱱᱠᱟᱱ ᱪᱟᱹᱠᱨᱤ ᱡᱤᱵᱤ ᱫᱚ ᱵᱟᱠᱚ ᱛᱟᱦᱮᱱᱟ ᱴᱟᱣᱩᱱ ᱮᱞᱟᱠᱟ ᱨᱮᱠᱚ ᱛᱟᱦᱮᱱᱟ ᱪᱟᱹᱠᱨᱤ ᱡᱤᱵᱤ ᱫᱚ ᱛᱚ ᱵᱷᱟᱲᱟ ᱚᱲᱟᱜ ᱠᱚ ᱦᱟᱛᱟᱣᱟ ᱢᱮᱱᱠᱷᱟᱱ ᱪᱟᱨᱥᱚ ᱯᱟᱸᱪᱥᱚ ᱴᱟᱠᱟ ᱢᱟᱥ ᱛᱚ ᱛᱮᱦᱮᱧ ᱤᱱᱟᱹᱜᱮ ᱤᱱᱟᱹᱜᱮ ᱵᱟᱹᱲᱛᱤ ᱵᱟᱹᱲᱛᱤ ᱫᱚ ᱵᱟᱝ ᱤᱱᱟᱹ ᱚᱱᱠᱟ ᱜᱮᱠᱚ ᱦᱟᱛᱟᱣᱟ ᱠᱤᱱᱛᱩ ᱯᱚᱨᱤᱵᱮᱥ ᱫᱚᱠᱠᱷᱤᱱ ᱫᱤᱱᱟᱡᱽ ᱯᱚᱨᱤᱵᱮᱥ ᱫᱚ ᱦᱩᱭᱩᱜ ᱠᱟᱱᱟ ᱵᱮᱥᱤᱨ ᱵᱷᱟᱜᱽ ᱫᱚ ᱦᱩᱭᱩᱜ ᱠᱟᱱᱟ ᱢᱚᱯᱷᱚᱥᱚᱞ ᱫᱚ ᱦᱩᱭᱩᱜ ᱠᱟᱱᱟ ᱴᱤᱱ ᱵᱮᱲᱟ ᱜᱮ ᱟᱨ ᱢᱤᱫ ᱫᱷᱟᱣ ᱤᱧ ᱞᱟᱹᱭᱮᱫᱟ ᱴᱤᱱ ᱵᱮᱲᱟ ᱟᱨ ᱦᱩᱭᱩᱜ ᱠᱟᱱᱟ ᱴᱤᱱ ᱛᱮᱜᱮ ᱪᱷᱟᱣᱱᱤ ᱟᱨ ᱥᱟᱱᱛᱟᱲ ᱵᱚᱭᱦᱟ ᱟᱜ ᱫᱚ ᱦᱩᱭᱩᱜ ᱠᱟᱱᱟ ᱥᱟᱱᱛᱟᱲ ᱵᱚᱭᱦᱟ ᱟᱜ ᱫᱚ ᱚᱲᱟᱜ ᱫᱩᱣᱟᱹᱨ ᱠᱚᱫᱚ ᱡᱚᱛᱚ ᱜᱮ ᱧᱮᱞ ᱴᱷᱤᱠᱚᱜᱼᱟ ᱠᱟᱸᱛ ᱚᱲᱟᱜ ᱟᱨ ᱴᱤᱱ ᱛᱮ ᱪᱷᱟᱹᱣᱱᱤ ᱱᱤᱭᱟᱹ ᱠᱟᱱ ᱜᱮᱭᱟ ᱱᱚᱣᱟ ᱢᱚᱯᱷᱚᱥᱚᱞ ᱨᱮᱭᱟᱜ ᱱᱚᱢᱩᱱᱟ ᱫᱚ ᱴᱟᱣᱩᱱ ᱨᱮᱭᱟᱜ ᱫᱚ ᱦᱩᱭᱩᱜ ᱠᱟᱱᱟ ᱡᱮ ᱫᱩᱭ ᱛᱟᱞᱟ ᱛᱤᱱ ᱛᱟᱞᱟ ᱵᱤᱞᱰᱤᱝ ᱢᱮᱱᱠᱷᱟᱱ ᱚᱱᱟ ᱛᱟᱞᱟ ᱨᱮᱛᱮ ᱩᱱᱠᱩ ᱵᱷᱟᱲᱟ ᱵᱷᱟᱲᱟ ᱠᱚ ᱠᱚ ᱵᱟᱹᱭᱥᱟᱹᱣᱟ ᱪᱟᱹᱠᱨᱤ ᱡᱤᱵᱤ ᱦᱚᱲ ᱦᱟᱛ ᱟᱠᱚ ᱪᱟᱨᱥᱚ ᱯᱟᱸᱪᱥᱚ ᱴᱟᱠᱟ ᱢᱟᱥ ᱟᱨ ᱞᱚᱡᱽ ᱨᱮᱫᱚ ᱯᱟᱸᱪᱥᱚ ᱴᱟᱠᱟ ᱪᱚᱵᱵᱤᱥ ᱜᱷᱚᱱᱴᱟ ᱨᱮ ᱚᱱᱠᱟ ᱚᱱᱛᱮ ᱠᱚ ᱦᱟᱛᱟᱣᱟ ᱟᱨᱠᱤ ᱡᱮ ᱤᱱᱟᱹᱜᱮ ᱵᱟᱰᱟᱭ ᱦᱩᱭᱩᱜ ᱠᱟᱱᱟ ᱫᱚᱠᱠᱷᱤᱱ ᱫᱤᱱᱟᱡᱽᱯᱩᱨ ᱨᱮᱭᱟᱜ ᱫᱚ ᱢᱟᱱᱮ ᱯᱚᱨᱤᱥᱮᱵᱟ ᱟᱛᱳ ᱵᱟ ᱥᱚᱦᱚᱨ ᱯᱚᱨᱤᱥᱮᱵᱟ ᱫᱚ ᱱᱤᱭᱟᱹ ᱠᱟᱱ ᱛᱟᱞᱮᱭᱟ ᱱᱤᱭᱟᱹᱜᱮ